ᱤᱧ ᱦᱚᱛᱮᱡ ᱛᱮ ᱵᱮᱣᱦᱟᱨ ᱮᱯᱥ ᱱᱚᱣᱟ ᱠᱚᱫᱚ ᱢᱮᱱᱞᱮᱠᱷᱟᱱ ᱱᱟᱦᱟᱜ ᱥᱚᱥᱱᱚᱜ ᱡᱩᱜᱽᱨᱮ ᱥᱟᱱᱟᱢ ᱠᱚᱣᱟᱜ ᱯᱟᱱᱛᱮ ᱨᱮ ᱦᱤᱡᱩᱜ ᱞᱟᱹᱜᱤᱫ ᱵᱮᱵᱚᱦᱟᱨ ᱦᱚᱸ ᱞᱟᱹᱠᱛᱤ ᱠᱟᱱᱟ ᱡᱚᱠᱷᱟ ᱡᱟᱹᱱᱤᱡ ᱚᱱᱠᱟ ᱞᱮᱠᱟ ᱮᱯᱥ ᱠᱚᱫᱚ ᱡᱮᱢᱚᱱ ᱯᱷᱮᱥᱵᱩᱠ ᱦᱳᱣᱟᱴᱥᱮᱯ ᱯᱷᱳᱱ ᱯᱮ ᱮᱢᱟᱱ ᱛᱮᱭᱟᱜ ᱮᱯᱥ ᱠᱚ ᱱᱚᱣᱟ ᱠᱚ ᱮᱯᱥ ᱵᱮᱵᱚᱦᱟᱨ ᱤᱫᱤ ᱠᱟᱛᱮ ᱢᱮᱱ ᱞᱮᱠᱷᱟᱱ ᱫᱚ ᱢᱮᱱ ᱜᱟᱱᱚᱜᱼᱟ ᱡᱮ ᱱᱤᱡᱮ ᱥᱚᱱᱛᱚᱨ ᱥᱮᱪᱮᱛᱚᱱ ᱛᱟᱦᱮᱸ ᱠᱟᱛᱮ ᱜᱮ ᱵᱮᱵᱚᱦᱟᱨ ᱵᱷᱟᱜᱮᱭᱟ ᱡᱮᱞᱮᱠᱟ ᱯᱷᱮᱥᱵᱩᱠ ᱨᱮ ᱱᱤᱡᱮ ᱟᱯᱱᱟᱨᱟᱜ ᱟᱭᱰᱤ ᱵᱟᱭᱳ ᱰᱟᱴᱟ ᱠᱚ ᱛᱟᱦᱮᱱᱟ ᱚᱱᱟ ᱫᱚ ᱥᱚᱵ ᱥᱚᱢᱚᱭ ᱚᱱᱠᱟ ᱫᱚ ᱵᱟᱝ ᱵᱩᱜᱤᱭᱟ ᱞᱚᱠ ᱥᱤᱥᱴᱮᱢ ᱨᱮ ᱫᱚᱦᱚ ᱠᱟᱛᱮ ᱜᱮ ᱵᱷᱟᱜᱮᱭᱟ ᱚᱱᱠᱟ ᱞᱮᱠᱟᱜᱮ ᱟᱨ ᱮᱴᱟᱜ ᱡᱟᱦᱟᱱ ᱮᱯᱥ ᱠᱚ ᱢᱮᱱᱟᱜ ᱫᱚ ᱱᱚᱣᱟ ᱠᱚ ᱢᱤᱫᱴᱟᱝ ᱯᱟᱥᱣᱟᱨᱰ ᱥᱮ ᱟᱭᱰᱤ ᱫᱚᱦᱚ ᱠᱟᱛᱮ ᱜᱮ ᱡᱟᱦᱟᱸ ᱥᱮᱫ ᱪᱟᱞᱟᱣ ᱤᱫᱤ ᱦᱩᱭᱩᱜᱼᱟ ᱚᱱᱠᱟ ᱞᱮᱠᱟ ᱛᱟᱦᱚᱞᱮ ᱟᱯᱱᱟᱨᱟᱜ ᱡᱤᱭᱚᱱ ᱦᱚᱨᱟ ᱨᱮ ᱢᱤᱫᱴᱟᱝ ᱵᱚᱨ ᱵᱚᱛᱚᱨ ᱫᱚ ᱵᱟᱝ ᱛᱟᱦᱮᱱᱟ ᱪᱮᱫᱟᱜ ᱥᱮ ᱱᱚᱣᱟ ᱠᱚ ᱪᱮᱛᱟᱱ ᱛᱮ ᱟᱯᱱᱟᱨᱟᱜ ᱯᱷᱤᱱᱟᱱᱥᱤᱭᱟᱞ ᱥᱤᱥᱴᱮᱢ ᱦᱚᱸ ᱦᱚᱭᱛᱚ ᱢᱤᱫᱴᱟᱝ ᱮᱴᱟᱜ ᱦᱩᱭ ᱫᱟᱲᱮᱭᱟᱜᱼᱟ ᱚᱱᱟᱛᱮ ᱟᱯᱱᱟᱨᱜᱮ ᱥᱚᱪᱮᱱ ᱛᱟᱦᱮᱱ ᱫᱚ ᱵᱩᱜᱤᱭᱟ ᱵᱮᱵᱚᱦᱟᱨ ᱡᱮᱞᱮᱠᱟ ᱵᱩᱜᱤᱭᱟ ᱚᱱᱟ ᱱᱤᱭᱮ ᱥᱚᱥᱱᱚᱜ ᱡᱩᱜᱽᱨᱮ ᱥᱟᱱᱟᱢ ᱠᱚᱣᱟᱜ ᱴᱷᱟᱶ ᱞᱮᱵᱮᱞ ᱨᱮ ᱥᱮᱴᱮᱨᱚᱜ ᱞᱟᱹᱜᱤᱫ ᱚᱱᱠᱟ ᱞᱮᱠᱟᱜᱮ ᱥᱚᱱᱛᱚᱨ ᱛᱮ ᱵᱮᱵᱚᱦᱟᱨ ᱜᱮ ᱵᱩᱜᱤᱭᱟ ᱢᱮᱱᱛᱮᱧ ᱢᱚᱱᱮᱭᱟ